ᱥᱟᱱᱛᱟᱲ ᱥᱚᱢᱟᱡᱽ ᱨᱮᱭᱟᱜ ᱪᱷᱟᱹᱴᱭᱟᱹᱨ ᱫᱚ ᱵᱟᱨᱭᱟᱜᱼᱟ ᱢᱤᱫᱴᱟᱱ ᱠᱚ ᱢᱮᱛᱟᱜ ᱠᱟᱱᱟ ᱡᱟᱱᱟᱢ ᱪᱷᱟᱹᱴᱭᱟᱹᱨ ᱟᱨ ᱢᱤᱫᱴᱮᱡ ᱠᱚ ᱢᱮᱛᱜ ᱠᱟᱱᱟ ᱪᱟᱪᱳ ᱪᱷᱟᱹᱴᱭᱟᱹᱨ ᱪᱷᱟᱹᱴᱭᱟᱹᱨ ᱠᱟᱛᱷᱟ ᱨᱮᱭᱟᱜ ᱚᱨᱛᱷᱚ ᱦᱩᱭᱩᱜ ᱠᱟᱱᱟ ᱪᱷᱩᱸᱛ ᱢᱮᱴᱟᱣ ᱟᱫᱚ ᱚᱠᱟ ᱜᱷᱟᱨᱚᱸᱡᱽ ᱨᱮ ᱢᱤᱫᱴᱮᱡ ᱱᱟᱣᱟ ᱜᱤᱫᱽᱨᱟᱹᱭ ᱡᱟᱱᱟᱢᱱᱟ ᱟᱫᱚ ᱟᱹᱰᱤ ᱢᱚᱡᱽ ᱱᱚᱣᱟ ᱫᱚ ᱵᱷᱮᱱᱛᱟ ᱛᱮᱠᱚ ᱨᱚᱲᱟ ᱵᱟᱠᱚ ᱞᱟᱹᱭᱟ ᱜᱤᱫᱽᱨᱟᱹᱭ ᱦᱩᱭ ᱠᱟᱱ ᱛᱟᱭᱟ ᱥᱮ ᱡᱟᱱᱟᱢ ᱠᱟᱱᱟᱭ ᱱᱚᱝᱠᱟ ᱫᱚ ᱵᱟᱝ ᱱᱟᱣᱟ ᱯᱮᱲᱟ ᱞᱮ ᱟᱹᱜᱩ ᱠᱟᱜ ᱠᱚᱣᱟ ᱟᱫᱚ ᱯᱷᱮᱱ ᱛᱮᱠᱚ ᱜᱟᱞᱢᱟᱨᱟᱣᱟ ᱟᱫᱚ ᱪᱤᱞᱤ ᱠᱚ ᱵᱷᱟᱹᱨᱭᱟᱹ ᱥᱮ ᱫᱤᱯᱤᱞ ᱟᱫᱚ ᱵᱷᱟᱹᱨᱭᱟᱹᱥᱮ ᱫᱤᱯᱤᱞ ᱠᱚ ᱟᱹᱜᱩ ᱠᱟᱜ ᱠᱚᱣᱟ ᱵᱟᱰᱟᱭᱮᱱᱟ ᱟᱫᱚ ᱱᱟᱭᱠᱮ ᱵᱟᱵᱟ ᱠᱚ ᱵᱟᱲᱟᱭ ᱦᱚᱪᱚᱭᱮᱭᱟ ᱟᱛᱳ ᱨᱮᱱ ᱵᱟᱝᱠᱟᱛᱷᱟᱡ ᱱᱟᱣᱟ ᱯᱮᱲᱟ ᱞᱮ ᱟᱹᱜᱩ ᱠᱟᱜ ᱠᱚᱣᱟ ᱟᱫᱚ ᱠᱚᱲᱟ ᱜᱤᱫᱽᱨᱟᱹ ᱠᱷᱟᱱ ᱢᱚᱬᱮ ᱫᱤᱱ ᱛᱟᱭᱚᱢ ᱠᱚ ᱱᱤᱢ ᱫᱟᱜ ᱢᱟᱹᱰᱤᱭᱟ ᱪᱷᱩᱸᱛ ᱠᱚ ᱢᱮᱴᱟᱣᱟ ᱟᱨ ᱠᱩᱲᱤ ᱜᱤᱫᱽᱨᱟᱹ ᱠᱷᱟᱱ ᱯᱮ ᱫᱤᱱᱨᱮ ᱪᱷᱩᱸᱛ ᱠᱚ ᱢᱮᱴᱟᱣᱟ ᱥᱮ ᱡᱟᱱᱟᱢ ᱪᱷᱟᱹᱴᱭᱟᱹᱨ ᱠᱚ ᱠᱟᱹᱢᱤᱭᱟ ᱟᱫᱚ ᱱᱚᱣᱟ ᱫᱚ ᱢᱩᱦᱤᱢ ᱢᱩᱥᱠᱤᱞ ᱚᱠᱛᱮ ᱨᱮᱫᱚ ᱵᱚᱫᱚᱞᱚᱜᱼᱟ ᱡᱮᱞᱮᱠᱟ ᱡᱚᱫᱤ ᱜᱷᱟᱨᱚᱸᱡᱽ ᱨᱮᱱ ᱩᱱᱠᱤᱱ ᱜᱤᱫᱽᱨᱟᱹ ᱟᱨ ᱜᱚᱜᱚ ᱡᱚᱫᱤ ᱠᱤᱱ ᱢᱩᱥᱠᱤᱞ ᱜᱮᱭᱟ ᱦᱟᱥᱯᱟᱛᱟᱞ ᱠᱚᱨᱮ ᱢᱮᱱᱟᱜ ᱠᱤᱱᱟ ᱯᱚᱱᱨᱚ ᱫᱤᱱ ᱥᱮ ᱵᱤᱥ ᱫᱤᱱ ᱛᱟᱭᱚᱢ ᱠᱤᱱ ᱦᱤᱡᱩᱜᱼᱟ ᱚᱱᱰᱮ ᱠᱚ ᱪᱷᱩᱴᱤ ᱠᱤᱱᱟ ᱟᱫᱚ ᱩᱱᱠᱤᱱ ᱫᱚ ᱵᱤᱥ ᱫᱤᱱ ᱛᱟᱭᱚᱢ ᱜᱮ ᱪᱷᱩᱴᱤᱜᱼᱟ ᱚᱱᱟ ᱨᱮᱭᱟᱜ ᱡᱟᱦᱟᱱ ᱫᱤᱱ ᱞᱮᱠᱷᱟ ᱫᱚ ᱵᱟᱹᱱᱩᱜᱼᱟ ᱡᱟᱹᱨᱩᱲ ᱚᱠᱛᱮᱨᱮ ᱪᱮᱫ ᱞᱮᱠᱟ ᱯᱚᱨᱚᱵᱽ ᱯᱚᱨᱵᱷᱟᱥ ᱠᱚ ᱱᱮᱰᱟᱣ ᱠᱟᱱᱟ ᱜᱟᱯᱟ ᱫᱚᱵᱚᱱ ᱥᱚᱨᱦᱟᱭᱚᱜᱼᱟ ᱟᱫᱚ ᱛᱮᱦᱮᱧ ᱢᱤᱫᱴᱮᱡ ᱜᱤᱫᱽᱨᱟᱹᱭ ᱡᱟᱱᱟᱢᱮᱱᱟ ᱱᱚᱣᱟ ᱪᱷᱩᱸᱛ ᱫᱚ ᱠᱤᱱᱛᱩ ᱛᱮᱦᱮᱧ ᱜᱮ ᱢᱮᱴᱟᱣ ᱦᱩᱭᱩᱜᱼᱟ ᱡᱟᱱᱟᱢ ᱪᱷᱟᱹᱴᱭᱟᱹᱨ ᱢᱮᱴᱟᱣ ᱦᱩᱭᱩᱜᱼᱟ ᱟᱨ ᱱᱚᱣᱟ ᱪᱷᱩᱸᱛ ᱵᱟᱵᱚᱱ ᱢᱮᱴᱟᱣ ᱞᱮᱠᱷᱟᱡ ᱜᱟᱯᱟ ᱫᱚ ᱱᱟᱭᱠᱮ ᱵᱟᱵᱟ ᱡᱟᱦᱮᱨ ᱛᱷᱟᱱ ᱨᱮ ᱥᱤᱢ ᱵᱟᱭ ᱵᱚᱸᱜᱟ ᱫᱟᱲᱮ ᱟᱭᱟ ᱥᱮ ᱜᱚᱴ ᱴᱟᱺᱰᱤ ᱨᱮ ᱵᱟᱭ ᱵᱚᱸᱜᱟ ᱫᱟᱲᱮ ᱠᱚᱣᱟ ᱚᱱᱟᱛᱮ ᱡᱟᱹᱨᱩᱲ ᱚᱠᱛᱚ ᱨᱮᱫᱚ ᱮᱱᱦᱤᱞᱳᱜ ᱜᱮ ᱟᱨ ᱢᱩᱥᱠᱤᱞ ᱚᱠᱛᱚ ᱨᱮᱫᱚ ᱯᱚᱱᱮᱨᱚ ᱫᱤᱱ ᱠᱩᱲᱤ ᱫᱤᱱ ᱯᱚᱸᱪᱤᱥ ᱫᱤᱱ ᱢᱤᱫ ᱪᱟᱸᱫᱳ ᱯᱚᱨᱮ ᱦᱚᱸ ᱦᱩᱭ ᱫᱟᱲᱮᱭᱟᱜᱼᱟ ᱢᱩᱥᱠᱤᱞ ᱚᱠᱛᱚ ᱨᱮ ᱟᱨ ᱱᱤᱭᱚᱢ ᱞᱮᱠᱟᱛᱮᱫᱚ ᱢᱚᱬᱮ ᱫᱤᱱ ᱫᱚ ᱠᱚᱲᱟ ᱠᱚᱣᱟᱜ ᱟᱨ ᱯᱮ ᱫᱤᱱ ᱫᱚ ᱠᱩᱲᱤ ᱜᱤᱫᱽᱨᱟᱹ ᱯᱮ ᱫᱤᱱ ᱛᱟᱭᱚᱢ ᱚᱱᱟ ᱫᱚᱠᱚ ᱢᱮᱴᱟᱣᱟ ᱟᱫᱚ ᱚᱠᱟ ᱦᱤᱞᱳᱜ ᱡᱟᱱᱟᱢ ᱪᱷᱟᱹᱴᱭᱟᱹᱨ ᱪᱷᱩᱸᱛ ᱠᱚ ᱢᱮᱴᱟᱣ ᱫᱟ ᱮᱱ ᱦᱤᱞᱳᱜ ᱫᱚ ᱱᱟᱭᱠᱮ ᱵᱟᱵᱟ ᱥᱩᱱᱩᱢ ᱠᱚ ᱤᱫᱤ ᱟᱭᱟ ᱥᱩᱱᱩᱢ ᱨᱮᱭᱟᱜ ᱚᱨᱛᱷᱚ ᱫᱚ ᱠᱟᱱᱟ ᱚᱱᱟ ᱥᱩᱱᱩᱢ ᱮ ᱚᱡᱚᱜᱼᱟ ᱟᱨ ᱱᱟᱲᱠᱟ ᱰᱟᱹᱵᱽᱨᱟᱹᱜᱼᱟ ᱟᱫᱚ ᱠᱚ ᱤᱫᱤᱭᱟᱫᱮ ᱜᱮ ᱟᱫᱚ ᱠᱚ ᱢᱮᱛᱟᱭᱟ ᱛᱮᱦᱮᱧ ᱫᱚ ᱡᱟᱱᱟᱢ ᱪᱷᱟᱹᱴᱭᱟᱹᱨ ᱵᱚᱱ ᱢᱟᱱᱟᱣᱟ ᱪᱷᱩᱸᱛ ᱵᱚᱱ ᱢᱮᱴᱟᱣᱟ ᱫᱮᱞᱟ ᱛᱮᱦᱮᱧ ᱫᱚᱵᱚᱱ ᱡᱟᱣᱨᱟᱜᱼᱟ ᱟᱫᱚ ᱱᱟᱭᱠᱮ ᱵᱟᱵᱟᱭ ᱥᱮᱴᱮᱨᱮᱱᱟ ᱟᱨ ᱟᱛᱳ ᱨᱮᱱ ᱞᱮᱠᱷᱟ ᱡᱚᱠᱷᱟ ᱦᱚᱲ ᱤᱭᱟᱹ ᱯᱟᱹᱦᱤᱞ ᱱᱤᱭᱚᱢ ᱫᱚ ᱠᱟᱱᱟ ᱜᱳᱴᱟ ᱴᱚᱞᱟ ᱨᱮᱱ ᱦᱚᱲ ᱠᱚ ᱡᱟᱣᱨᱟᱜᱼᱟ ᱱᱮᱛᱟᱨ ᱫᱚ ᱱᱚᱝᱠᱟᱣ ᱠᱟᱱᱟ ᱵᱟᱝ ᱫᱚ ᱨᱮᱸᱜᱮᱡ ᱛᱮ ᱵᱟᱝᱫᱚ ᱪᱮᱫᱛᱮ ᱡᱚᱛᱚ ᱦᱚᱲ ᱫᱚ ᱵᱟᱠᱚ ᱡᱟᱣᱨᱟᱜ ᱠᱟᱱᱟ ᱯᱟᱥᱮᱡ ᱚᱸᱰᱮ ᱠᱚ ᱡᱟᱣᱨᱟ ᱞᱮᱱᱠᱷᱟᱱ ᱠᱟᱹᱢᱤ ᱱᱟᱞᱦᱟ ᱦᱚᱸ ᱵᱟᱠᱚ ᱧᱟᱢᱟ ᱚᱲᱟᱜ ᱨᱮᱱ ᱜᱤᱫᱽᱨᱟᱹ ᱯᱤᱫᱽᱨᱟᱹ ᱪᱮᱫ ᱠᱚ ᱡᱚᱢᱟ ᱡᱚᱛᱚ ᱦᱚᱲ ᱫᱚ ᱵᱟᱠᱚ ᱡᱟᱣᱨᱟᱜ ᱠᱟᱱᱟ ᱠᱚᱢᱥᱮ ᱠᱚᱢ ᱞᱮᱠᱷᱟ ᱞᱮᱠᱷᱟ ᱦᱚᱲ ᱢᱚᱬᱮ ᱦᱚᱲ ᱢᱟᱹᱡᱷᱤ ᱯᱟᱨᱟᱱᱤᱠ ᱱᱟᱭᱠᱮ ᱜᱚᱰᱮᱛ ᱱᱩᱠᱩ ᱠᱚ ᱢᱚᱬᱮ ᱦᱚᱲ ᱠᱚ ᱛᱟᱦᱮᱱᱟ ᱟᱨ ᱮᱱ ᱦᱤᱞᱳᱜ ᱫᱚᱠᱚ ᱦᱚᱭᱚᱜᱼᱟ ᱦᱚᱭᱚ ᱠᱚ ᱦᱚᱦᱚᱭᱟ ᱟᱫᱚ ᱩᱱᱠᱩ ᱮᱜ ᱵᱟᱵᱟ ᱦᱚᱲ ᱫᱚᱠᱚ ᱦᱚᱭᱚᱭᱮᱱᱟ ᱦᱚᱭᱚ ᱥᱟᱯᱷᱟ ᱠᱟᱛᱮᱜ ᱥᱩᱱᱩᱢ ᱠᱚ ᱮᱢᱟᱜ ᱠᱚᱣᱟ ᱥᱟᱥᱟᱝ ᱠᱚ ᱮᱢᱟᱜ ᱠᱚᱣᱟ ᱟᱫᱚ ᱱᱟᱲᱠᱟ ᱥᱟᱯᱷᱟ ᱦᱤᱡᱩᱜᱼᱟ ᱟᱨ ᱟᱭᱳ ᱦᱚᱲ ᱠᱚᱫᱚ ᱫᱟᱜ ᱫᱩᱞ ᱵᱩᱰᱦᱤ ᱟᱨ ᱩᱱᱠᱚ ᱢᱟᱹᱡᱷᱤ ᱵᱩᱰᱦᱤ ᱱᱟᱭᱠᱮ ᱵᱩᱰᱦᱤ ᱜᱚᱰᱮᱛ ᱵᱩᱰᱦᱤ ᱱᱩᱠᱩ ᱫᱚ ᱫᱟᱜ ᱫᱩᱞ ᱵᱩᱰᱦᱤ ᱥᱟᱶ ᱛᱮᱠᱚ ᱪᱟᱞᱟᱜᱼᱟ ᱟᱨ ᱱᱟᱲᱠᱟ ᱠᱟᱛᱮᱜ ᱠᱚ ᱢᱩᱸᱰᱷᱟᱭᱮᱱ ᱜᱮ ᱱᱟᱲᱠᱟ ᱰᱟᱹᱵᱽᱨᱟᱹ ᱛᱟᱭᱚᱢ ᱚᱸᱰᱮ ᱜᱷᱟᱴᱨᱮ ᱠᱚ ᱵᱮᱱᱟᱣᱟ ᱟᱨ ᱟᱨ ᱚᱸᱰᱮ ᱥᱤᱸᱫᱩᱨ ᱠᱚᱠᱚ ᱴᱤᱠᱟᱹᱜᱟ ᱟᱨ ᱯᱚᱭᱥᱟ ᱠᱚ ᱫᱚᱦᱚᱭᱟ ᱱᱚᱣᱟ ᱨᱮᱭᱟᱜ ᱠᱟᱨᱚᱱ ᱫᱚ ᱠᱟᱱᱟ ᱢᱚᱛᱞᱚᱵᱽ ᱫᱚ ᱠᱟᱱᱟ ᱵᱟᱵᱟ ᱫᱚ ᱱᱩᱭ ᱜᱤᱫᱽᱨᱟᱹ ᱜᱷᱟᱴ ᱮ ᱠᱤᱨᱤᱧ ᱟᱭ ᱠᱟᱱᱟ ᱪᱮᱫᱛᱮ ᱯᱚᱭᱥᱟ ᱫᱤᱭᱮ ᱪᱮᱫᱟᱜ ᱡᱮ ᱫᱟᱜ ᱫᱚ ᱡᱚᱛᱚ ᱦᱚᱲ ᱞᱟᱹᱜᱤᱫ ᱡᱟᱹᱨᱩᱲᱟ ᱟᱫᱚ ᱱᱩᱭ ᱱᱟᱣᱟ ᱜᱤᱫᱽᱨᱟᱹᱭ ᱡᱟᱱᱟᱢᱮᱱ ᱱᱩᱭ ᱫᱚ ᱛᱮᱦᱮᱧ ᱠᱷᱚᱱ ᱱᱚᱣᱟ ᱜᱷᱟᱴᱨᱮ ᱯᱷᱮᱰᱚᱜ ᱞᱟᱹᱜᱤᱫ ᱟᱹᱭᱫᱟᱹᱨ ᱤᱧ ᱮᱢᱟᱭ ᱠᱟᱱᱟ ᱚᱱᱟᱛᱮ ᱵᱟᱵᱟ ᱫᱚ ᱯᱚᱭᱥᱟᱭ ᱮᱢᱟ ᱟᱨ ᱟᱨ ᱩᱱᱠᱩ ᱡᱟᱸᱦᱟᱭ ᱟᱭᱳ ᱦᱚᱲ ᱠᱚ ᱰᱟᱹᱵᱽᱨᱟᱹᱜ ᱪᱟᱞᱟᱣ ᱠᱟᱱ ᱩᱱᱠᱩ ᱫᱚ ᱜᱷᱟᱴ ᱵᱮᱱᱟᱣ ᱠᱟᱛᱮᱜ ᱯᱚᱭᱥᱟ ᱠᱚ ᱫᱚᱦᱚᱭᱟ ᱚᱱᱟ ᱨᱮᱭᱟᱜ ᱢᱚᱱᱮ ᱫᱚ ᱠᱟᱱᱟ ᱱᱚᱣᱟ ᱫᱚ ᱛᱮᱦᱮᱧ ᱱᱩᱭ ᱜᱤᱫᱽᱨᱟᱹ ᱜᱷᱟᱴ ᱮ ᱠᱤᱨᱮᱧ ᱠᱮᱫᱟ ᱟᱨ ᱟᱨ ᱱᱩᱭ ᱜᱤᱫᱽᱨᱟᱹ ᱫᱚ ᱛᱮᱦᱮᱧ ᱠᱷᱚᱱ ᱱᱚᱣᱟ ᱜᱷᱟᱴᱨᱮ ᱯᱷᱮᱰᱚᱜ ᱞᱟᱹᱜᱤᱫ ᱟᱹᱭᱫᱟᱹᱨ ᱮ ᱧᱟᱢ ᱠᱮᱫᱟ ᱤᱱᱟᱹ ᱛᱟᱭᱚᱢ ᱰᱟᱹᱵᱽᱨᱟᱹ ᱥᱟᱯᱟ ᱵᱟᱲᱟ ᱦᱮᱡ ᱱᱟᱠᱚ ᱚᱲᱟᱜ ᱠᱚ ᱥᱮᱴᱮᱨᱮᱱᱟ ᱵᱟᱵᱟ ᱠᱚᱦᱚᱸ ᱠᱚ ᱥᱮᱴᱮᱨᱮᱱᱟ ᱟᱨ ᱱᱚᱛᱮ ᱜᱷᱟᱨᱚᱸᱡᱽ ᱨᱮᱱ ᱪᱮᱫ ᱠᱚ ᱪᱤᱠᱟᱭᱟ ᱩᱱᱤ ᱱᱟᱣᱟ ᱜᱤᱫᱽᱨᱟᱹ ᱟᱨ ᱜᱚᱜᱚ ᱩᱱᱠᱤᱱ ᱠᱚ ᱰᱟᱹᱵᱽᱨᱟᱹ ᱥᱟᱯᱷᱟ ᱠᱤᱱᱟ ᱚᱲᱟᱜ ᱠᱚ ᱜᱮᱡ ᱜᱩᱨᱤᱡᱽ ᱩᱰᱩᱠᱟ ᱠᱤᱪᱨᱤᱪ ᱠᱚ ᱥᱟᱯᱷᱟᱭᱟ ᱟᱫᱚ ᱱᱤᱢ ᱫᱟᱜ ᱢᱟᱹᱰᱤ ᱠᱚ ᱪᱚᱱᱫᱟᱭᱟ ᱱᱤᱢᱫᱟᱜ ᱢᱟᱹᱰᱤ ᱠᱚ ᱪᱚᱱᱫᱟ ᱠᱮᱫᱟ ᱟᱫᱚ ᱤᱥᱤᱱ ᱮᱱ ᱠᱷᱟᱱ ᱟᱨ ᱚᱲᱟᱜᱨᱮ ᱵᱚᱸᱜᱟ ᱵᱳᱨᱳ ᱠᱚ ᱥᱮᱵᱟ ᱠᱚ ᱞᱟᱹᱜᱤᱫ ᱫᱚ ᱢᱤᱫᱴᱮᱱ ᱱᱟᱣᱟ ᱪᱮᱞᱟᱝ ᱨᱮᱠᱚ ᱤᱥᱤᱱᱟ ᱟᱨ ᱟᱛᱳ ᱦᱚᱲ ᱠᱚ ᱡᱚᱢ ᱦᱚᱪᱚ ᱠᱚ ᱞᱟᱹᱜᱤᱫ ᱫᱚ ᱢᱤᱫᱴᱮᱡ ᱞᱟᱹᱴᱩ ᱴᱩᱠᱩᱪ ᱥᱮ ᱠᱚᱲᱟᱭ ᱮᱢᱟᱱ ᱠᱚ ᱵᱮᱣᱦᱟᱨᱟ ᱢᱮᱱᱠᱷᱟᱱ ᱚᱲᱟᱜᱨᱮ ᱵᱚᱸᱜᱟ ᱵᱳᱨᱳ ᱠᱚ ᱮᱢᱟᱣ ᱠᱚ ᱞᱟᱹᱜᱤᱫ ᱫᱚ ᱱᱟᱣᱟ ᱪᱮᱞᱟᱝ ᱨᱮᱠᱚ ᱤᱥᱤᱱᱟ ᱤᱥᱤᱱ ᱠᱟᱱ ᱠᱷᱟᱱ ᱠᱚ ᱤᱥᱤᱱ ᱥᱟᱹᱛ ᱮᱱᱠᱷᱟᱱ ᱜᱷᱟᱨᱚᱸᱡᱽ ᱨᱮᱱ ᱵᱟᱵᱟ ᱥᱮ ᱢᱟᱹᱞᱤᱠ ᱫᱚ ᱚᱲᱟᱜᱨᱮ ᱱᱟᱣᱟ ᱪᱮᱞᱟᱝ ᱨᱮ ᱤᱥᱤᱱ ᱟᱠᱟᱱ ᱚᱲᱟᱜ ᱨᱮᱭ ᱤᱫᱤᱭᱟ ᱟᱨ ᱵᱚᱸᱜᱟ ᱵᱳᱨᱳ ᱠᱚᱭ ᱦᱤᱨᱤᱡ ᱟᱠᱚᱣᱟ ᱟᱠᱚᱨᱮᱱ ᱛᱤᱱᱟᱹᱜ ᱵᱚᱸᱜᱟ ᱵᱳᱨᱳ ᱠᱚ ᱢᱮᱱᱟᱜ ᱠᱚᱣᱟ ᱦᱤᱨᱤᱡ ᱟᱠᱚᱣᱟ ᱟᱨ ᱚᱱᱟ ᱦᱤᱨᱤᱡ ᱥᱟᱨᱮᱡ ᱥᱮ ᱵᱚᱸᱜᱟ ᱥᱟᱨᱮᱡ ᱛᱤᱱᱟᱹᱜ ᱜᱟᱱ ᱥᱟᱨᱮᱡ ᱮᱱᱟ ᱚᱱᱟ ᱡᱟᱦᱟᱸ ᱠᱚ ᱜᱩᱛᱭᱟᱹ ᱮᱴᱟᱜ ᱡᱟᱦᱟᱸ ᱜᱩᱛᱤᱭᱟᱹ ᱫᱚ ᱵᱟᱝ ᱟᱠᱚ ᱜᱩᱛᱭᱟᱹ ᱥᱮ ᱟᱠᱚ ᱜᱷᱟᱨᱚᱸᱡᱽ ᱨᱮᱱ ᱦᱚᱲ ᱥᱮ ᱟᱠᱚᱨᱮᱱ ᱜᱩᱛᱤᱭᱟᱹ ᱨᱮᱱ ᱦᱚᱲ ᱚᱱᱟ ᱫᱟᱜᱢᱟᱹᱰᱤ ᱫᱚᱠᱚ ᱡᱚᱢ ᱫᱟᱲᱮᱭᱟᱜᱼᱟ ᱮᱴᱟᱜ ᱦᱚᱲ ᱫᱚ ᱵᱟᱠᱚ ᱮᱢᱟ ᱠᱚᱣᱟ ᱟᱨ ᱵᱟᱦᱨᱮ ᱨᱮ ᱤᱥᱤᱱ ᱟᱠᱟᱱ ᱠᱚᱲᱟᱭᱨᱮ ᱚᱱᱟ ᱫᱚ ᱟᱛᱳ ᱨᱮᱱ ᱡᱚᱛᱚ ᱦᱚᱲ ᱠᱚ ᱡᱚᱢ ᱦᱟᱹᱴᱤᱧᱟ ᱟᱫᱚ ᱡᱚᱢ ᱦᱟᱹᱴᱤᱧ ᱛᱟᱭᱚᱢ ᱧᱩᱛᱩᱢ ᱠᱚ ᱫᱚᱦᱚᱭ ᱛᱟᱭᱟ ᱚᱱᱟ ᱞᱟᱦᱟᱨᱮ ᱧᱩᱛᱩᱢ ᱠᱚ ᱫᱚᱦᱚᱭ ᱛᱟᱭᱟ ᱡᱚᱢ ᱛᱟᱭᱚᱢ ᱫᱟᱜ ᱫᱩᱞ ᱵᱩᱰᱦᱤ ᱫᱚ ᱧᱩᱛᱩᱢ ᱮ ᱞᱟᱹᱭ ᱠᱚᱣᱟ ᱠᱩᱲᱤ ᱜᱤᱫᱽᱨᱟᱹ ᱠᱷᱟᱱ ᱜᱚᱜᱚ ᱟᱨ ᱠᱚᱲᱟ ᱜᱤᱫᱽᱨᱟᱹ ᱠᱷᱟᱱ ᱵᱟᱵᱟ ᱠᱚ ᱧᱩᱛᱩᱢ ᱠᱚ ᱦᱟᱞᱟᱝ ᱛᱟᱹᱠᱤᱱᱟ ᱟᱫᱚ ᱠᱚ ᱧᱩᱛᱩᱢ ᱠᱚ ᱦᱟᱞᱟᱝ ᱛᱟᱭᱚᱢ ᱟᱫᱚ ᱫᱟᱜ ᱫᱩᱞ ᱵᱩᱰᱦᱤ ᱫᱚ ᱰᱚᱵᱚᱜ ᱡᱚᱦᱟᱨ ᱟᱛᱟᱝ ᱛᱟᱠᱚᱣᱟ ᱟᱨᱮ ᱞᱟᱹᱭ ᱟᱠᱚᱣᱟ ᱡᱩᱫᱤᱭ ᱠᱩᱲᱤ ᱜᱤᱫᱽᱨᱟᱹ ᱠᱟᱱᱟ ᱟᱫᱚᱭ ᱢᱮᱛᱟ ᱠᱚᱣᱟ ᱮᱱᱟ ᱠᱩᱲᱤ ᱠᱚ ᱛᱮᱦᱮᱧ ᱠᱷᱚᱱ ᱯᱷᱟᱞᱱᱟ ᱫᱚ ᱟᱲᱟᱜ ᱥᱟᱠᱟᱢ ᱦᱮᱡ ᱛᱤᱭᱳᱜ ᱥᱮ ᱦᱮᱡ ᱥᱟᱠᱟᱢ ᱦᱮᱡ ᱡᱟᱦᱟᱸ ᱠᱚᱨᱮ ᱨᱤᱭᱟᱹᱣ ᱮᱯᱮ ᱟᱨ ᱠᱚᱲᱟ ᱜᱤᱫᱽᱨᱟᱹ ᱠᱷᱟᱱ ᱢᱮᱱ ᱟᱠᱚ ᱮᱭᱟ ᱛᱮᱦᱮᱧ ᱠᱷᱚᱱ ᱯᱷᱟᱞᱱᱟ ᱫᱚ ᱥᱮᱸᱫᱽᱨᱟ ᱠᱟᱨᱠᱟ ᱡᱟᱦᱟᱸ ᱛᱮᱯᱮ ᱪᱟᱞᱟᱜᱼᱟ ᱱᱩᱭ ᱫᱚ ᱨᱤᱭᱟᱹᱣ ᱮᱯᱮ ᱟᱫᱚ ᱪᱤᱠᱟᱭᱮᱱᱟ ᱱᱚᱣᱟ ᱚᱲᱟᱜᱨᱮᱱ ᱩᱱᱤ ᱫᱚ ᱨᱟᱹᱥᱭᱟᱹᱭ ᱦᱩᱭ ᱮᱱᱟ ᱚᱱᱠᱟ ᱞᱮᱠᱟᱛᱮ ᱱᱤᱢ ᱫᱟᱜ ᱢᱟᱹᱰᱤ ᱟᱨᱦᱚᱸ ᱟᱹᱰᱤ ᱜᱟᱹᱦᱤᱨ ᱢᱟᱱᱮ ᱢᱮᱱᱟᱜᱼᱟ ᱡᱚᱛᱚ ᱢᱟᱱᱮ ᱞᱟᱹᱭ ᱛᱮᱫᱚ ᱟᱭᱢᱟ ᱥᱚᱢᱚᱭ ᱞᱟᱜᱟᱜᱼᱟ ᱪᱮᱫ ᱠᱚ ᱢᱮᱱᱟᱜ ᱥᱟᱱᱛᱟᱲᱟᱜ ᱱᱩᱱᱟᱹᱜ ᱠᱷᱩᱴᱤ ᱱᱟᱹᱴᱤ ᱱᱤᱭᱚᱢ ᱢᱮᱱᱟᱜᱼᱟ ᱟᱹᱰᱤ ᱢᱚᱡᱽᱼᱟ ᱢᱮᱱᱠᱷᱟᱱ ᱵᱟᱝ ᱵᱟᱹᱲᱤᱡᱟ ᱵᱟᱹᱲᱤᱡ ᱫᱚ ᱡᱚᱛᱚ ᱫᱚ ᱞᱟᱹᱭ ᱞᱟᱹᱜᱤᱫ ᱥᱚᱢᱚᱭ ᱵᱟᱹᱧ ᱧᱟᱢᱟ ᱯᱟᱥᱮᱪ ᱚᱱᱟᱛᱮ ᱥᱚᱴ ᱠᱟᱴᱛᱤᱧ ᱞᱟᱹᱭ ᱠᱮᱫᱟ ᱟᱫᱚ ᱱᱤᱢ ᱫᱟᱜ ᱢᱟᱹᱰᱤ ᱦᱩᱭ ᱱᱟ ᱱᱤᱢ ᱫᱟᱜ ᱢᱟᱹᱰᱤᱨᱮ ᱪᱮᱫ ᱠᱚ ᱢᱮᱥᱟᱞ ᱠᱮᱫᱟ ᱱᱤᱢ ᱱᱤᱢ ᱥᱟᱠᱟᱢ ᱱᱤᱢ ᱥᱟᱠᱟᱢ ᱨᱮ ᱟᱹᱰᱤ ᱜᱟᱹᱦᱤᱨ ᱢᱮᱱᱟᱜᱼᱟ ᱢᱟᱱᱮ ᱢᱮᱱᱟᱜᱼᱟ ᱟᱹᱰᱤ ᱫᱤᱱ ᱫᱚ ᱪᱮᱫ ᱠᱚ ᱢᱮᱱ ᱠᱮᱫᱟ ᱟᱹᱰᱤ ᱫᱤᱱ ᱫᱚᱠᱚ ᱢᱮᱱ ᱠᱮᱫᱟ ᱱᱤᱢ ᱥᱟᱠᱟᱢ ᱫᱟᱠᱟᱨᱮ ᱱᱤᱢ ᱵᱚᱱ ᱢᱮᱥᱟᱞᱟᱜ ᱠᱟᱱᱟ ᱱᱮᱛᱟᱨ ᱫᱚ ᱪᱮᱫ ᱠᱚ ᱢᱮᱱᱫᱟ ᱵᱟᱲᱟᱭᱟ ᱚᱱᱟ ᱫᱚ ᱪᱤᱱᱤ ᱠᱚ ᱞᱟᱜᱟᱣᱫᱟ ᱯᱟᱭᱮᱥ ᱠᱚ ᱵᱮᱱᱟᱣᱫᱟ ᱟᱫᱚ ᱠᱚ ᱢᱮᱱᱫᱟ ᱟᱵᱚ ᱫᱚᱵᱚᱱ ᱵᱚᱫᱚᱞᱱᱟ ᱱᱤᱛᱚᱜ ᱫᱚᱠᱚ ᱢᱮᱱᱫᱟ ᱵᱤᱜᱽᱜᱟᱱ ᱡᱩᱜᱽ ᱨᱮᱵᱚᱱ ᱩᱱᱱᱚᱛᱤᱭᱮᱱᱟ ᱢᱮᱱᱠᱷᱟᱱ ᱵᱚᱱ ᱞᱮᱞᱦᱟ ᱜᱮᱭᱟ ᱵᱟᱵᱚᱱ ᱵᱟᱲᱟᱭᱟ ᱪᱤᱱᱤ ᱵᱚᱱ ᱞᱟᱜᱟᱣ ᱟᱜ ᱠᱟᱱᱟ ᱱᱚᱣᱟ ᱨᱮᱭᱟᱜ ᱜᱟᱹᱦᱤᱨ ᱢᱚᱱᱮ ᱫᱚ ᱱᱚᱣᱟ ᱱᱤᱢ ᱨᱮᱭᱟᱜ ᱠᱟᱛᱷᱟ ᱫᱚ ᱠᱟᱱᱟ ᱱᱚᱣᱟ ᱱᱩᱭ ᱜᱤᱫᱽᱨᱟᱹ ᱫᱚ ᱤᱥᱥᱚᱨ ᱵᱟᱵᱟ ᱵᱚᱱ ᱢᱮᱱ ᱥᱮ ᱪᱟᱸᱫᱳ ᱵᱟᱵᱟ ᱵᱚᱱ ᱢᱮᱱ ᱥᱮ ᱥᱮᱨᱢᱟ ᱵᱟᱵᱟ ᱵᱚᱱ ᱢᱮᱱ ᱡᱟᱦᱟᱸᱭ ᱵᱟᱵᱟ ᱵᱚᱱ ᱢᱮᱱ ᱥᱮ ᱴᱷᱟᱹᱠᱩᱨᱡᱤ ᱵᱚᱱ ᱢᱮᱱ ᱱᱩᱭ ᱜᱤᱫᱽᱨᱟᱹ ᱟᱜ ᱟᱛᱢᱟ ᱫᱚ ᱥᱮᱨᱢᱟ ᱵᱟᱵᱟ ᱴᱷᱮᱱ ᱥᱮ ᱪᱟᱸᱫᱳ ᱵᱟᱵᱟ ᱴᱷᱮᱱ ᱛᱟᱦᱮᱸ ᱠᱟᱱᱟ ᱛᱤᱱᱨᱮ ᱱᱩᱭ ᱜᱤᱫᱽᱨᱟᱹ ᱫᱚ ᱜᱚᱜᱚ ᱠᱩᱠᱷᱤᱨᱮ ᱦᱤᱡᱩᱜ ᱠᱟᱱᱟᱭ ᱛᱚᱠᱷᱚᱱᱮ ᱢᱮᱱᱫᱟ ᱦᱮᱱᱫᱟ ᱯᱨᱚᱵᱷᱩ ᱪᱮᱫᱟᱜ ᱤᱧ ᱱᱚᱣᱟ ᱫᱷᱟᱹᱨᱛᱤ ᱛᱮᱢ ᱠᱩᱞᱤᱧ ᱠᱟᱱᱟ ᱱᱚᱣᱟ ᱫᱷᱟᱹᱨᱛᱤ ᱨᱮᱭᱟᱜ ᱫᱚ ᱫᱩᱠ ᱫᱚ ᱚᱦᱚᱧ ᱥᱟᱦᱟᱣ ᱠᱮᱭᱟ ᱟᱫᱚ ᱮᱱᱦᱚᱸ ᱤᱥᱚᱨ ᱵᱟᱵᱟ ᱦᱩᱠᱩᱢ ᱫᱚ ᱯᱩᱨᱟᱹᱜᱼᱟ ᱪᱮᱫᱟᱜ ᱮᱱᱛᱮᱜ ᱩᱱᱤ ᱫᱚ ᱚᱱᱠᱟᱭ ᱢᱚᱱᱮᱭᱟ ᱠᱩᱞ ᱠᱟᱭᱟᱭ ᱟᱫᱚ ᱩᱱᱤ ᱜᱤᱫᱽᱨᱟᱹ ᱫᱚ ᱜᱚᱜᱚ ᱠᱩᱠᱷᱤ ᱨᱮᱭ ᱡᱟᱱᱟᱢ ᱮᱱᱟ ᱡᱟᱱᱟᱢ ᱮᱱᱠᱷᱟᱱ ᱚᱠᱟ ᱦᱤᱞᱳᱜ ᱫᱷᱟᱹᱨᱛᱤᱭ ᱞᱮᱵᱮᱫ ᱠᱮᱫᱟ ᱫᱷᱟᱹᱨᱛᱤ ᱞᱮᱵᱮᱫ ᱥᱚᱝᱜᱮᱛᱮ ᱠᱟᱹᱣᱢᱟᱹᱣ ᱮ ᱨᱟᱜᱟ ᱚᱱᱟ ᱨᱮᱭᱟᱜ ᱢᱟᱱᱮ ᱫᱚ ᱠᱟᱱᱟ ᱱᱚᱝᱠᱟ ᱱᱚᱣᱟ ᱫᱷᱟᱹᱨᱛᱤ ᱫᱚ ᱦᱟᱲᱦᱟᱫ ᱜᱮᱭᱟ ᱪᱮᱫ ᱞᱮᱠᱟ ᱱᱤᱢ ᱦᱟᱲᱦᱟᱫᱟ ᱚᱱᱠᱟ ᱜᱮᱭᱟ ᱱᱚᱣᱟ ᱫᱷᱟᱹᱨᱛᱤᱢ ᱞᱮᱵᱮᱫ ᱠᱮᱫᱟ ᱛᱤᱥ ᱠᱷᱚᱱ ᱛᱮᱦᱮᱧ ᱠᱷᱚᱱ ᱟᱞᱮ ᱥᱚᱝᱜᱮ ᱞᱚᱞᱚ ᱥᱤᱛᱩᱝ ᱨᱮᱸᱜᱮᱡ ᱛᱮᱛᱟᱝ ᱨᱩᱣᱟᱹ ᱦᱟᱹᱥᱩ ᱢᱤᱢᱤᱫᱛᱮ ᱥᱟᱦᱟᱣ ᱦᱩᱭᱩᱜ ᱛᱟᱢᱟ ᱱᱚᱣᱟ ᱫᱷᱟᱹᱨᱛᱤ ᱫᱚ ᱱᱚᱝᱠᱟ ᱦᱟᱲᱦᱟᱫ ᱜᱮᱭᱟ ᱚᱱᱟᱛᱮ ᱱᱤᱢ ᱫᱟᱜ ᱢᱟᱹᱰᱤ ᱨᱮᱫᱚ ᱱᱤᱢ ᱥᱟᱠᱟᱢ ᱠᱚ ᱢᱮᱥᱟᱞᱟ ᱩᱱᱤ ᱡᱟᱱᱟᱢ ᱟᱠᱟᱱ ᱜᱤᱫᱽᱨᱟᱹ ᱠᱚ ᱟᱴᱠᱟᱨ ᱦᱚᱪᱚ ᱮᱭᱟ ᱪᱮᱫ ᱞᱮᱠᱟ ᱱᱤᱢ ᱫᱚ ᱦᱟᱲᱦᱟᱫ ᱜᱮᱭᱟ ᱱᱚᱣᱟ ᱫᱷᱟᱹᱨᱛᱤ ᱦᱚᱸ ᱦᱟᱲᱦᱟᱫ ᱜᱮᱭᱟ ᱟᱞᱮ ᱥᱚᱝᱜᱮᱢ ᱪᱷᱩᱣᱟᱹᱛᱚᱜᱼᱟ ᱥᱮ ᱛᱟᱦᱮᱱ ᱦᱩᱭᱩᱜ ᱛᱟᱢᱟ ᱦᱟᱲᱦᱟᱫ ᱥᱮ ᱠᱚᱥᱴᱚ ᱥᱟᱦᱟᱣ ᱦᱩᱭᱩᱜ ᱛᱟᱢᱟ ᱛᱚᱵᱮ ᱱᱚᱣᱟ ᱫᱷᱟᱹᱨᱛᱤ ᱨᱮᱢ ᱡᱤᱣᱭᱮᱫᱚᱜᱼᱟ ᱱᱤᱢ ᱨᱮᱭᱟᱜ ᱢᱟᱱᱮ ᱫᱚ ᱠᱟᱱᱟ ᱱᱚᱣᱟ ᱱᱤᱢ ᱨᱮᱭᱟᱜ ᱢᱟᱱᱮ ᱵᱟᱠᱚ ᱵᱟᱲᱟᱭᱛᱮ ᱱᱤᱛᱚᱜ ᱫᱚ ᱯᱟᱭᱮᱥ ᱫᱟᱠᱚ ᱪᱤᱱᱤ ᱠᱚ ᱞᱟᱜᱟᱣᱟᱜ ᱠᱟᱱᱟ ᱟᱨ ᱠᱚ ᱱᱤᱢ ᱫᱟᱜ ᱢᱟᱹᱰᱤᱭ ᱫᱟ ᱱᱚᱣᱟ ᱫᱚ ᱱᱤᱢ ᱫᱟᱜ ᱢᱟᱹᱰᱤ ᱫᱚ ᱵᱟᱝ ᱠᱟᱱᱟ ᱱᱤᱢ ᱫᱟᱜ ᱢᱟᱹᱰᱤ ᱫᱚ ᱱᱤᱢ ᱠᱚ ᱢᱮᱥᱟᱞᱟ ᱱᱚᱣᱟ ᱫᱚ ᱠᱟᱱᱟ ᱡᱟᱱᱟᱢ ᱪᱷᱟᱹᱴᱭᱟᱹᱨ ᱟᱨ ᱪᱟᱪᱳ ᱪᱷᱟᱹᱴᱭᱟᱹᱨ ᱛᱤᱱᱨᱮ ᱩᱱᱤ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱵᱟᱨᱚ ᱵᱚᱪᱷᱚᱨ ᱩᱢᱮᱹᱨ ᱮ ᱦᱩᱭ ᱮᱱᱟ ᱟᱫᱚ ᱚᱱᱟ ᱫᱚᱠᱚ ᱪᱟᱪᱚ ᱪᱷᱟᱹᱴᱭᱟᱹᱨ ᱮᱭᱟ ᱟᱫᱚ ᱱᱤᱛᱚᱜ ᱱᱚᱣᱟ ᱫᱤᱥᱚᱢᱨᱮ ᱠᱚᱢ ᱥᱮ ᱠᱚᱢ ᱵᱤᱨᱵᱷᱩᱢ ᱨᱮᱭᱟᱜ ᱠᱟᱛᱷᱟᱧ ᱞᱟᱹᱭᱫᱟ ᱵᱤᱨᱵᱷᱩᱢ ᱨᱮᱫᱚ ᱪᱟᱪᱳ ᱪᱷᱟᱹᱴᱭᱟᱹᱨ ᱫᱚ ᱵᱟᱠᱚ ᱦᱩᱭ ᱦᱚᱪᱚᱭ ᱫᱟ ᱪᱮᱫᱟᱜ ᱵᱟᱠᱚ ᱦᱩᱭ ᱦᱚᱪᱚᱭ ᱫᱟ ᱢᱮᱱᱫᱟᱠᱚ ᱵᱟᱵᱟᱨ ᱫᱷᱟᱣ ᱠᱷᱚᱨᱚᱪᱚᱜᱼᱟ ᱚᱱᱟᱛᱮ ᱱᱚᱣᱟ ᱪᱟᱪᱚ ᱪᱷᱟᱹᱴᱭᱟᱹᱨ ᱫᱚᱠᱚ ᱫᱚᱦᱚ ᱠᱟᱫᱟ ᱵᱟᱯᱞᱟᱨᱮ ᱵᱟᱯᱞᱟᱨᱮ ᱚᱠᱟ ᱦᱤᱞᱳᱜ ᱠᱚ ᱥᱩᱱᱩᱢ ᱥᱟᱥᱟᱝ ᱚᱜ ᱠᱟᱱᱟ ᱮᱱᱦᱤᱞᱳᱜ ᱱᱚᱣᱟ ᱪᱷᱟᱹᱴᱭᱟᱹᱨ ᱫᱚᱠᱚ ᱫᱚᱦᱚᱭᱮᱫᱟ ᱠᱚ ᱥᱮ ᱯᱩᱨᱟᱹᱣᱫᱟ ᱪᱮᱫᱟᱜ ᱪᱟᱪᱳ ᱪᱷᱟᱹᱴᱭᱟᱹᱨ ᱫᱚ ᱵᱟᱨᱚ ᱵᱚᱪᱷᱚᱨ ᱩᱢᱮᱹᱨ ᱨᱮ ᱦᱩᱭᱩᱜ ᱠᱟᱱᱟ ᱩᱱ ᱛᱷᱚᱱᱮᱢ ᱫᱚᱦᱚ ᱞᱮᱠᱷᱟᱱ ᱫᱚ ᱠᱷᱚᱨᱚᱪ ᱞᱟᱜᱟᱜ ᱠᱟᱱᱟ ᱚᱱᱟ ᱠᱷᱚᱨᱚᱪ ᱫᱚ ᱨᱮᱸᱜᱮᱡ ᱚᱨᱮᱡ ᱦᱚᱲ ᱵᱟᱠᱚ ᱯᱩᱨᱟᱹᱣ ᱫᱟᱲᱮᱭᱟᱜ ᱠᱟᱱᱟ ᱚᱱᱟᱛᱮ ᱱᱚᱣᱟ ᱪᱟᱪᱚ ᱪᱷᱟᱹᱴᱭᱟᱹᱨ ᱠᱚ ᱟᱹᱜᱩ ᱠᱮᱫᱟ ᱵᱟᱯᱞᱟᱨᱮ ᱚᱠᱟᱨᱮ ᱥᱩᱱᱩᱢ ᱥᱟᱥᱟᱝ ᱠᱚ ᱚᱡᱚᱜ ᱦᱚᱦᱚᱭᱮᱫᱟ ᱮᱱᱦᱤᱞᱳᱜ ᱜᱮᱠᱚ ᱪᱷᱟᱹᱴᱭᱟᱹᱨᱚᱜ ᱠᱟᱱᱟ ᱤᱱᱦᱤᱞᱳᱜ ᱜᱮ ᱥᱩᱱᱩᱢ ᱥᱟᱥᱟᱝ ᱠᱚ ᱚᱡᱚᱜ ᱟᱭ ᱠᱟᱱᱟ ᱟᱫᱚ ᱵᱟᱯᱞᱟ ᱠᱟᱹᱢᱤ ᱠᱚ ᱯᱩᱨᱟᱹᱣᱫᱟ ᱱᱚᱣᱟ ᱪᱷᱟᱹᱴᱭᱟᱹᱨ ᱫᱚ ᱱᱚᱣᱟ ᱫᱤᱥᱚᱢ ᱨᱮᱫᱚ ᱵᱟᱨᱭᱟ ᱜᱮᱠᱚ ᱢᱟᱱᱟᱣᱟ ᱮᱴᱟᱜ ᱫᱤᱥᱳᱢ ᱦᱚᱭᱛᱳ ᱡᱩᱫᱟᱹ ᱦᱩᱭ ᱫᱟᱲᱮᱭᱟᱜᱼᱟ ᱮᱴᱟᱜ ᱫᱤᱥᱚᱢ ᱨᱮᱭᱟᱜ ᱠᱟᱛᱷᱟ ᱫᱚ ᱵᱟᱹᱧ ᱞᱟᱹᱭ ᱫᱟᱲᱮᱭᱟᱜ ᱠᱟᱱᱟ ᱢᱮᱱᱠᱷᱟᱱ ᱵᱤᱨᱵᱷᱩᱢ ᱨᱮᱫᱚ ᱵᱟᱨᱭᱟ ᱪᱷᱟᱹᱴᱭᱟᱹᱨ ᱠᱚ ᱢᱟᱱᱟᱣᱫᱟ ᱡᱟᱱᱟᱢ ᱪᱷᱟᱹᱴᱭᱟᱹᱨ ᱟᱨ ᱪᱟᱪᱳ ᱪᱷᱟᱹᱴᱭᱟᱹᱨ